ᱫᱟᱜ ᱨᱮ ᱜᱩᱨᱤᱡ ᱮᱢ ᱢᱮᱥᱟᱞ ᱞᱮᱠᱷᱟᱡ ᱚᱱᱟ ᱜᱩᱨᱤᱡ ᱫᱟᱜ ᱛᱮ ᱡᱟᱦᱟᱸ ᱨᱮᱢ ᱯᱷᱟᱨᱪᱟᱭᱟ ᱚᱱᱟ ᱯᱷᱟᱨᱪᱟ ᱡᱟᱭᱜᱟ ᱨᱮ ᱡᱤᱵᱟᱱᱩ ᱫᱚᱠᱚ ᱜᱚᱡᱚᱜᱼᱟ